ᱦᱮᱞᱳ ᱟᱢ ᱠᱤ ᱢᱳᱵᱟᱭᱤᱞ ᱫᱚᱠᱟᱱ ᱠᱷᱚᱱᱟᱢ ᱞᱟᱹᱭᱫᱟ ᱚᱸᱻ ᱤᱧ ᱠᱟᱹᱞᱤᱭᱟᱹ ᱟᱛᱳ ᱠᱷᱚᱱᱟᱜ ᱥᱟᱜᱮᱱ ᱤᱧ ᱞᱟᱹᱭᱮᱜ ᱛᱟᱦᱮᱸᱜᱼᱟ ᱠᱟᱛᱷᱟ ᱫᱚ ᱦᱩᱭᱩᱜ ᱠᱟᱱᱟ ᱟᱢᱟᱜ ᱫᱚᱠᱟᱱ ᱨᱮ ᱡᱟᱦᱟᱸ ᱚᱯᱳ ᱮ ᱯᱷᱤᱯᱴᱤᱱ ᱚᱰᱟᱨ ᱞᱤᱫᱟᱹᱧ ᱚᱱᱟᱴᱟᱝ ᱤᱧ ᱫᱚ ᱟᱫᱚ ᱵᱟᱹᱧ ᱦᱟᱛᱟᱣᱟ ᱚᱱᱟ ᱴᱟᱝ ᱫᱚ ᱮᱴᱟ ᱜᱟᱜ ᱤᱧ ᱦᱟᱛᱟᱣ ᱞᱟᱹᱜᱤᱫ ᱛᱚ ᱟᱢᱟᱜ ᱫᱚᱠᱟᱱ ᱨᱮ ᱡᱟᱦᱟᱸ ᱚᱰᱟᱨ ᱤᱧ ᱮᱢ ᱞᱮᱫᱟ ᱚᱱᱟ ᱤᱧᱟᱹᱜ ᱠᱮᱱᱥᱮᱞ ᱠᱟᱹᱛᱤᱧ ᱢᱮ ᱪᱮᱫᱟᱜ ᱮᱴᱟᱜᱟᱜ ᱤᱧ ᱦᱟᱛᱟᱣ ᱞᱟᱹᱜᱤᱫ ᱟᱛᱚ ᱛᱚ ᱚᱱᱟᱴᱟᱝ ᱫᱚ ᱟᱫᱚ ᱵᱟᱹᱧ ᱦᱟᱛᱟᱣᱟ ᱠᱮᱱᱥᱮᱞ ᱠᱟᱜ ᱠᱷᱟᱡ ᱠᱟᱹᱡ ᱵᱷᱟᱜᱮ ᱠᱚᱜᱼᱟ ᱴᱷᱤᱠ ᱟᱪᱷᱮ ᱛᱟᱦᱚᱞᱮ ᱠᱮᱱᱥᱮᱞ ᱠᱟᱜ ᱢᱮ ᱚᱱᱟ ᱫᱚ